ᱤᱧ ᱫᱚ ᱚᱲᱟᱜ ᱠᱚᱨᱮᱱᱟᱜ ᱡᱚᱢ ᱜᱤᱧ ᱠᱩᱥᱤᱭᱟᱜᱼᱟ ᱵᱟᱦᱨᱮ ᱨᱮᱭᱟᱜ ᱡᱚᱢ ᱫᱚ ᱵᱟᱝ ᱜᱤᱧ ᱠᱩᱥᱤᱭᱟᱜᱼᱟ ᱵᱟᱦᱨᱮ ᱨᱮᱫᱚ ᱡᱷᱟᱞ ᱵᱮᱥᱤ ᱠᱚ ᱮᱢᱟ ᱢᱚᱥᱞᱟ ᱵᱮᱥᱤ ᱠᱚ ᱮᱢᱟ ᱥᱩᱱᱩᱢ ᱵᱮᱥᱤ ᱠᱚ ᱮᱢᱟ ᱞᱟᱡ ᱠᱚ ᱵᱟᱹᱲᱤᱡᱚᱜᱼᱟ ᱦᱮᱸ ᱦᱟᱱᱟᱱᱤᱭᱟᱹ ᱦᱩᱭ ᱫᱟᱲᱮᱭᱟᱜᱼᱟ ᱵᱚᱢᱤ ᱯᱟᱭᱠᱷᱟᱱᱟ ᱦᱩᱭ ᱫᱟᱲᱮᱭᱟᱜᱼᱟ ᱛᱟᱨᱯᱚᱨᱮ ᱚᱲᱟᱜ ᱨᱮ ᱡᱟᱧ ᱤᱥᱤᱱᱟ ᱢᱚᱡᱽ ᱜᱤᱧ ᱤᱥᱤᱱᱟ ᱦᱟᱞᱠᱟ ᱢᱚᱥᱞᱟᱧ ᱞᱟᱜᱟᱣᱟ ᱞᱚᱝᱠᱟ ᱦᱚᱸ ᱦᱤᱥᱟᱹᱵᱽ ᱞᱮᱠᱟᱧ ᱞᱟᱜᱟᱣᱟ ᱛᱟᱨᱯᱚᱨᱮ ᱥᱩᱱᱩᱢ ᱦᱚᱸ ᱵᱮᱥᱤ ᱵᱟᱹᱧ ᱮᱢᱟ ᱢᱟᱱᱮ ᱞᱟᱡᱽ ᱨᱮ ᱵᱮᱥ ᱥᱟᱦᱟᱜ ᱞᱮᱠᱟ ᱦᱮᱸ ᱚᱲᱟᱜ ᱨᱮᱭᱟᱜ ᱡᱚᱢ ᱦᱚᱸ ᱴᱷᱤᱠ ᱜᱤᱧ ᱵᱩᱡᱷᱟᱹᱣᱟ ᱵᱟᱦᱨᱮ ᱠᱷᱚᱡᱽ ᱫᱚ ᱵᱟᱦᱨᱮ ᱨᱮᱭᱟᱜ ᱡᱚᱢ ᱫᱚ ᱵᱟᱹᱧ ᱢᱚᱡᱽ ᱫᱚ ᱵᱟᱹᱧ ᱵᱩᱡᱷᱟᱹᱣᱟ